ᱦᱮᱞᱳ ᱰᱟᱭᱵᱟᱨᱫᱟ ᱠᱟᱹᱞᱤᱭᱟᱹᱨᱮᱱ ᱠᱟᱱ ᱜᱮᱭᱟᱢ ᱥᱟᱛ ᱵᱟᱡᱮᱨᱮ ᱜᱟᱹᱰᱤ ᱦᱟᱹᱡᱩᱜ ᱨᱮᱱᱟᱜ ᱠᱟᱛᱷᱟ ᱯᱷᱚᱞᱮ ᱯᱷᱚᱱᱟᱢ ᱠᱟᱱᱟ ᱯᱷᱚᱱᱦᱚᱸ ᱵᱟᱢ ᱨᱤᱥᱤᱵᱷᱫᱟ ᱪᱮᱫᱵᱟᱝ ᱚᱥᱩᱵᱤᱫᱷᱟ ᱪᱮᱫᱵᱟᱝ ᱪᱮᱠᱟᱣ ᱠᱟᱱᱮᱢ ᱵᱮᱠ ᱠᱚᱞᱦᱚᱸ ᱵᱟᱢ ᱵᱮᱠ ᱠᱚᱞᱮᱫᱟ ᱟᱞᱮ ᱱᱚᱜᱼᱚᱭ ᱦᱚᱲ ᱦᱚᱸᱠᱚ ᱥᱟᱯᱲᱟᱣ ᱨᱮᱰᱤ ᱪᱟᱵᱟᱭᱮᱱᱟ ᱮᱛᱮᱫ ᱩᱱᱠᱩᱦᱚᱸ ᱜᱟᱹᱰᱤ ᱛᱟᱺᱜᱤ ᱛᱟᱺᱜᱤ ᱛᱮᱠᱚ ᱞᱟᱸᱜᱟᱣ ᱟᱠᱟᱱᱟ ᱜᱟᱹᱰᱤ ᱟᱹᱜᱩ ᱫᱟᱲᱮᱜᱼᱟ ᱥᱮ ᱵᱟᱢ ᱟᱹᱜᱩ ᱫᱟᱲᱮᱜᱼᱟ

ᱞᱟᱹᱭᱟᱞᱮᱢᱮ ᱵᱟᱝᱠᱷᱟᱡ ᱟᱞᱮᱫᱚ ᱮᱴᱟᱜ ᱜᱟᱹᱰᱤᱞᱮ ᱵᱷᱟᱲᱟᱭᱟ ᱪᱮᱫᱟᱜ ᱥᱮ ᱟᱞᱮᱫᱚ ᱪᱟᱞᱟᱜ ᱦᱩᱭᱩᱜ ᱛᱟᱞᱮᱭᱟ ᱟᱨᱚ ᱪᱟᱞᱟᱣ ᱠᱟᱛᱮᱫ ᱫᱷᱤᱱᱟᱹᱱ ᱦᱟᱹᱡᱩᱜ ᱦᱩᱭᱩᱜ ᱛᱟᱞᱮᱭᱟ ᱧᱤᱫᱟᱹ ᱛᱟᱱᱟᱜᱚᱜ ᱛᱟᱞᱮᱭᱟ